ᱯᱟᱸᱪ ᱢᱮ ᱩᱱᱤᱥᱥᱚ ᱯᱟᱸᱪ ᱛᱤᱨᱤᱥᱮ ᱡᱩᱱ ᱟᱴᱷᱮᱨᱚᱥᱚ ᱯᱟᱸᱪᱯᱟᱱ ᱥᱟᱛᱟᱥ ᱟᱜᱚᱥᱴ ᱩᱱᱤᱥᱥᱚ ᱯᱚᱪᱟᱱᱚᱵᱵᱳᱭ ᱩᱱᱛᱤᱨᱤᱥ ᱯᱟᱸᱪ ᱫᱩ ᱦᱟᱡᱟᱨ ᱩᱱᱤᱥ ᱫᱚᱥ ᱰᱤᱥᱮᱢᱵᱚᱨ ᱫᱩ ᱦᱟᱡᱟᱨ ᱛᱮᱭᱤᱥ